ᱤᱧ ᱮ ᱵᱤ ᱯᱤ ᱱᱤᱭᱩᱡᱽ ᱪᱮᱱᱮᱞ ᱤᱧ ᱥᱟᱥᱠᱨᱟᱭᱤᱵ ᱟᱠᱟᱫᱟ ᱟᱨ ᱚᱱᱟ ᱪᱮᱱᱮᱞᱨᱮ ᱟᱹᱰᱤ ᱟᱭᱢᱟ ᱞᱮᱠᱟᱱ ᱠᱷᱚᱵᱚᱨ ᱦᱤᱡᱩᱜᱼᱟ ᱡᱟᱦᱟᱱᱟᱜ ᱜᱷᱚᱴᱱᱟ ᱠᱚᱜᱮ ᱦᱩᱭ ᱠᱚᱜᱼᱟ ᱥᱮ ᱡᱟᱦᱟᱱᱟᱜ ᱵᱟᱨᱮᱛᱮᱜᱮ ᱵᱤᱪᱟᱨ ᱵᱮᱵᱚᱥᱛᱟ ᱦᱩᱭᱩᱜᱼᱟ ᱚᱱᱟ ᱪᱮᱱᱮᱞᱨᱮ ᱟᱹᱰᱤ ᱞᱟᱜᱮᱜᱮ ᱦᱤᱡᱩᱜᱼᱟ ᱟᱨ ᱵᱷᱟᱨᱚᱛᱵᱚᱨᱥ ᱨᱮ ᱡᱟᱦᱟᱱᱟᱜ ᱥᱚᱝᱠᱚᱴ ᱠᱚ ᱛᱟᱦᱮᱱᱟ ᱚᱱᱟ ᱦᱚᱸ ᱚᱱᱟ ᱪᱮᱱᱮᱞ ᱨᱮᱠᱚ ᱢᱮᱱᱟ ᱟᱨ ᱟᱨᱱᱤᱛ ᱥᱚᱢᱚᱭᱨᱮ ᱵᱷᱳᱴᱤᱝ ᱵᱟᱨᱮᱛᱮ ᱟᱹᱰᱤ ᱥᱮ ᱫᱚᱢᱮᱜᱮ ᱠᱟᱛᱷᱟ ᱠᱚ ᱢᱮᱱ ᱮᱫᱟ ᱥᱮ ᱠᱷᱮᱞ ᱵᱟᱨᱮ ᱠᱚᱛᱮ ᱦᱚᱸ ᱫᱟᱹᱣ ᱫᱚᱢᱮᱜᱮ ᱠᱷᱚᱵᱚᱨ ᱧᱟᱢᱚᱜ ᱠᱟᱱᱟ ᱥᱮ ᱥᱟᱶ ᱥᱟᱶ ᱥᱟᱶᱛᱮ ᱱᱤᱛᱚᱜ ᱥᱤᱛᱩᱝ ᱠᱚ ᱵᱤᱥᱤᱭᱟᱠᱟᱱ ᱛᱮ ᱟᱭᱢᱟ ᱞᱮᱠᱟᱱ ᱡᱟᱭᱜᱟᱨᱮ ᱦᱚᱲ ᱟᱹᱰᱤ ᱠᱚᱥᱴᱚᱨᱮ ᱢᱮᱱᱟᱜ ᱠᱚᱣᱟ ᱥᱮ ᱡᱟᱦᱟᱸ ᱡᱟᱭᱜᱟ ᱠᱚᱨᱮ ᱫᱚ ᱥᱤᱛᱩᱝᱛᱮ ᱦᱚᱲ ᱠᱚ ᱵᱟᱠᱚ ᱛᱟᱦᱮᱸ ᱫᱟᱲᱮᱭᱟᱜ ᱠᱟᱱᱟ ᱚᱱᱟ ᱠᱚ ᱵᱮᱵᱚᱥᱛᱟ ᱞᱟᱹᱜᱤᱫ ᱥᱚᱨᱠᱟᱨ

ᱠᱩᱨᱩᱢᱩᱴᱩ ᱪᱮᱥᱴᱟᱨᱮ ᱢᱮᱱᱟᱭᱟ ᱥᱟᱶ ᱥᱟᱶᱛᱮ ᱥᱟᱶ ᱥᱟᱶᱛᱮ

ᱜᱤᱫᱽᱨᱟᱹ ᱠᱚᱦᱚᱸ ᱪᱷᱩᱴᱤ ᱠᱚ ᱧᱟᱢ ᱠᱟᱫᱟ

ᱱᱚᱣᱟ ᱥᱮ ᱥᱤᱛᱩᱝ ᱥᱤᱛᱩᱝ ᱚᱠᱛᱚᱨᱮ ᱡᱟᱦᱟᱸ ᱠᱚᱛᱮ ᱪᱟᱞᱟᱜ ᱥᱮ ᱦᱤᱡᱩᱜ ᱚᱠᱛᱮ ᱠᱚᱨᱮ ᱦᱚᱸ ᱟᱹᱰᱤ ᱯᱚᱨᱮᱥᱟᱱᱤ ᱦᱩᱭᱩᱜ ᱠᱟᱱᱟ ᱚᱱᱟ ᱤᱭᱟᱹᱛᱮ ᱥᱚᱨᱠᱟᱨ ᱯᱚᱨᱭᱟᱵᱚᱨᱚᱱ ᱵᱟᱧᱪᱟᱣ ᱞᱟᱹᱜᱤᱫ ᱫᱟᱨᱮ ᱨᱚᱦᱚᱭ ᱨᱮᱱᱟᱜ ᱭᱳᱡᱚᱱᱟᱭ ᱪᱟᱞᱩᱣᱟᱠᱟᱫᱟ